ᱟᱵᱚ ᱫᱚ ᱮᱦᱚᱵ ᱫᱚ ᱛᱟᱦᱮᱸ ᱞᱮᱱ ᱛᱟᱵᱚᱱᱟ ᱥᱟᱜᱟᱲ ᱜᱟᱹᱰᱤ ᱚᱱᱟ ᱵᱟᱫᱮ ᱦᱮᱡ ᱮᱱᱟ ᱥᱟᱭᱠᱮᱞ ᱢᱚᱴᱚᱨ ᱥᱟᱭᱠᱮᱞ ᱨᱟᱡᱽ ᱫᱩᱛ ᱵᱩᱞᱮᱨᱳ ᱠᱟᱨ ᱜᱟᱹᱰᱤ ᱵᱟᱥ ᱚᱱᱟ ᱠᱚ ᱦᱮᱡ ᱮᱱᱟ ᱟᱨ ᱚᱱᱟ ᱛᱟᱭᱚᱢ ᱛᱮ ᱟᱨᱚ ᱦᱮᱡ ᱮᱱᱟ ᱱᱚᱣᱟ ᱱᱤᱛᱳᱜ ᱱᱟᱣᱟ ᱱᱟᱣᱟ ᱜᱟᱹᱰᱤ ᱠᱚ ᱦᱤᱡᱩᱜ ᱠᱟᱱᱟ